ᱡᱟᱦᱟᱱ ᱥᱟᱛᱟᱢ ᱠᱚ ᱤᱫᱤ ᱠᱟᱛᱮᱜ ᱟᱢ ᱟᱨᱦᱚᱸ ᱚᱞᱟᱢ ᱱᱚᱣᱟ ᱠᱩᱠᱞᱤ ᱤᱫᱤ ᱠᱟᱛᱮᱜ ᱢᱮᱱ ᱞᱮᱠᱷᱟᱱ ᱢᱮᱱᱚᱜᱚᱜᱼᱟ ᱡᱮ ᱮᱠᱟᱞ ᱚᱞ ᱜᱮᱭᱟ ᱠᱚᱢ ᱵᱮᱥᱤ ᱚᱱᱚᱲᱦᱮᱸ ᱠᱚᱧ ᱞᱟᱹᱭ ᱜᱮᱭᱟ ᱠᱚᱞᱮᱡᱽ ᱨᱮᱭᱟᱜ ᱯᱟᱛᱷᱟᱢ ᱠᱚᱨᱮᱜ ᱯᱟᱨᱥᱟᱞ ᱟᱠᱟᱫᱟ ᱚᱱᱠᱟ ᱞᱮᱠᱟᱜᱮ ᱚᱞ ᱛᱮᱭᱟᱜ ᱢᱮᱱ ᱞᱮᱠᱷᱟᱱ ᱡᱩᱣᱟᱹᱱ ᱠᱚ ᱤᱫᱤ ᱠᱟᱛᱮᱜ ᱥᱮ ᱡᱩᱣᱟᱹᱱ ᱠᱚ ᱩᱫᱽᱜᱟᱹᱣ ᱤᱫᱤ ᱠᱟᱛᱮᱜ ᱚᱞ ᱥᱮ ᱚᱞ ᱨᱮᱭᱟᱜ ᱤᱧᱟᱹᱜ ᱨᱟᱹᱥᱠᱟᱹ ᱢᱮᱱᱟᱜ ᱛᱤᱧᱟᱹ ᱚᱱᱠᱟᱜᱮ ᱥᱟᱶᱦᱮᱫ ᱦᱟᱨᱟᱼᱵᱩᱨᱩ ᱞᱟᱹᱜᱤᱫ ᱛᱮᱦᱚᱸ ᱤᱧᱟᱹᱜ ᱚᱞ ᱛᱮᱭᱟᱜ ᱢᱤᱫ ᱠᱩᱥᱤ ᱨᱟᱹᱥᱠᱟᱹ ᱫᱚ ᱢᱮᱱᱟᱜ ᱜᱮᱭᱟ ᱚᱱᱟᱛᱮ ᱚᱞ ᱤᱫᱤ ᱫᱟᱲᱮᱭᱟᱜ ᱠᱷᱟᱱ ᱥᱟᱶᱦᱮᱫ ᱪᱮᱫ ᱞᱮᱠᱟ ᱠᱤᱥᱟᱹᱲᱚᱜᱼᱟ ᱥᱟᱶᱛᱟ ᱦᱚᱸ ᱚᱱᱠᱟᱜᱮ ᱵᱷᱟᱹᱞᱟᱹᱭᱚᱜᱼᱟ ᱥᱟᱶᱛᱟ ᱫᱚ ᱟᱢ ᱪᱮᱫ ᱮᱢ ᱞᱟᱹᱭ ᱟᱭᱟ ᱱᱚᱣᱟ ᱠᱩᱠᱞᱤ ᱤᱫᱤ ᱠᱟᱛᱮᱜ ᱡᱩᱫᱤᱢ ᱞᱟᱹᱭᱟ ᱥᱟᱶᱛᱟ ᱫᱚ ᱤᱧᱤᱧ ᱢᱮᱱᱟ ᱢᱮᱛᱟᱭᱟ ᱡᱮ ᱟᱢᱫᱚ ᱛᱟᱭᱚᱢ ᱥᱮᱜ ᱫᱚ ᱟᱞᱚᱢ ᱠᱚᱭᱚᱜᱟ ᱞᱟᱦᱟ ᱥᱮᱫ ᱜᱮ ᱢᱚᱦᱰᱟ ᱤᱫᱤᱜ ᱢᱮ ᱛᱤᱱᱟᱹᱜ ᱫᱤᱱ ᱛᱤᱱᱟᱹᱜ ᱜᱷᱟᱹᱲᱤ ᱡᱤᱛᱠᱟᱹᱨ ᱵᱟᱝ ᱦᱩᱭᱩᱜ ᱠᱟᱱᱟ ᱡᱩᱢᱤᱛ ᱵᱟᱝ ᱦᱩᱭᱩᱜ ᱠᱟᱱᱟ ᱩᱱᱫᱤᱱ ᱞᱟᱦᱟ ᱥᱮᱜ ᱜᱮ ᱢᱚᱦᱰᱟ ᱤᱫᱤᱜ ᱢᱮ ᱡᱩᱢᱤᱫᱚᱜ ᱞᱟᱹᱜᱤᱫ ᱥᱟᱱᱟᱢ ᱠᱚ ᱫᱩ ᱫᱮᱞᱟ ᱟᱠᱚ ᱢᱮ ᱫᱩ ᱫᱮᱞᱟ ᱞᱟᱹᱜᱤᱫ ᱞᱟᱹᱲᱦᱟᱹᱭ ᱢᱮ ᱟᱨᱢᱤᱫᱴᱟᱱ ᱠᱟᱛᱷᱟ ᱦᱤᱥᱟᱹᱱᱤᱥᱟᱹ ᱠᱷᱚᱱ ᱥᱟᱦᱟᱜ ᱞᱟᱹᱜᱤᱫ ᱥᱟᱶᱛᱟ ᱫᱚ ᱱᱚᱣᱟᱧ ᱢᱮᱛᱟᱭᱟ ᱥᱟᱣᱛᱟ ᱨᱮ ᱥᱟᱱᱟᱢ ᱠᱚᱵᱚᱱ ᱛᱟᱦᱮᱱ ᱢᱟ ᱥᱟᱶᱛᱟ ᱵᱚᱱ ᱜᱚᱲᱚ ᱟᱭᱢᱟ ᱥᱟᱶᱛᱟ ᱵᱟᱦᱨᱮ ᱟᱞᱚᱵᱚᱱ ᱪᱟᱞᱟᱜ ᱢᱟ ᱱᱚᱣᱟ ᱠᱟᱛᱷᱟ ᱠᱚᱜᱮ ᱤᱧᱫᱚ ᱱᱮᱦᱚᱨ ᱟᱛᱮᱜ ᱥᱟᱶᱛᱟᱧ ᱢᱮᱛᱟᱭᱟ ᱡᱩᱢᱤᱫ ᱜᱮ ᱢᱟᱨᱟᱝ ᱫᱟᱲᱮ ᱪᱮᱫ ᱞᱮᱠᱟ ᱠᱟᱛᱮᱜ ᱡᱩᱢᱤᱫ ᱠᱮᱴᱮᱡᱚᱜᱼᱟ ᱚᱱᱟ ᱫᱤᱥ ᱦᱩᱫᱤᱥ ᱜᱮ ᱤᱧ ᱥᱟᱶᱛᱟ ᱨᱮ ᱥᱚᱫᱚᱨᱟ